ᱤᱧᱟᱹᱜ ᱚᱲᱟᱜ ᱨᱮ ᱵᱟᱜᱟᱱ ᱢᱮᱱᱟᱜ ᱟᱠᱟᱫᱟ ᱟᱨ ᱚᱱᱟ ᱵᱟᱜᱟᱱ ᱨᱮ ᱟᱭᱢᱟ ᱨᱚᱠᱚᱢ ᱪᱮᱬᱮ ᱠᱚ ᱦᱤᱡᱩᱜᱼᱟ ᱟᱨ ᱩᱱᱠᱩ ᱪᱮᱬᱮ ᱫᱚ ᱫᱟᱨᱮ ᱨᱮᱱᱟᱜ ᱡᱚᱼᱡᱟᱝ ᱢᱟᱠᱚ ᱡᱚᱢ ᱜᱮ ᱟᱨ ᱤᱧ ᱩᱱᱠᱩ ᱞᱟᱹᱜᱤᱫ ᱛᱷᱚᱲᱟ ᱜᱩᱦᱩᱢ ᱟᱨ ᱵᱟᱴᱤ ᱨᱮ ᱫᱟᱜ ᱤᱧ ᱫᱚᱦᱚ ᱠᱟᱜᱼᱟ ᱟᱨ ᱩᱱᱠᱩ ᱚᱱᱟ ᱫᱤᱱᱟᱹᱢ ᱠᱚ ᱡᱚᱢᱟ ᱟᱨ ᱟᱹᱰᱤ ᱢᱚᱸᱡ ᱠᱚ ᱨᱟᱜᱟ ᱛᱚ ᱩᱱᱠᱩᱣᱟᱜ ᱨᱟᱜ ᱟᱸᱡᱚᱢ ᱛᱮ ᱟᱹᱰᱤ ᱢᱚᱸᱡ ᱵᱩᱡᱷᱟᱹᱜᱼᱟ